ᱠᱚᱢ ᱥᱮ ᱠᱚᱢ ᱟᱹᱰᱤ ᱫᱤᱥᱚᱢ ᱫᱚ ᱵᱟᱹᱧ ᱫᱟᱬᱟᱣᱟᱠᱟᱫᱟ ᱵᱤᱨᱵᱷᱩᱢ ᱨᱮᱭᱟᱜ ᱠᱟᱹᱦᱱᱤᱧ ᱞᱟᱹᱭᱮᱫᱟ ᱟᱫᱚ ᱦᱮᱸ ᱠᱷᱚᱵᱚᱨ ᱠᱚᱫᱚᱧ ᱟᱸᱡᱚᱢ ᱠᱟᱫᱟ ᱟᱵᱚ ᱯᱚᱥᱪᱤᱢ ᱵᱟᱝᱞᱟ ᱨᱮᱭᱟᱜ ᱠᱚ ᱵᱤᱨᱵᱷᱩᱢ ᱨᱮᱭᱟᱜ ᱟᱫᱚ ᱟᱞᱮ ᱵᱤᱨᱵᱷᱩᱢ ᱨᱮᱫᱚ ᱱᱤᱛᱳᱜ ᱫᱚ ᱮᱴᱟᱜ ᱞᱟᱦᱟ ᱛᱮᱫᱚ ᱠᱚ ᱨᱟᱡᱮᱱᱟ ᱮᱴᱟᱜ ᱠᱚ ᱱᱤᱛᱳᱜ ᱫᱚᱠᱚ ᱨᱟᱡᱟᱠᱟᱱᱟ ᱛᱨᱤᱱᱢᱩᱞ ᱯᱟᱴᱤ ᱟᱫᱚ ᱛᱨᱤᱱᱢᱩᱞ ᱯᱟᱴᱤ ᱠᱚ ᱨᱟᱡᱟᱠᱟᱱᱟ ᱩᱱᱠᱩ ᱫᱚ ᱟᱰᱤ ᱵᱚᱛᱚᱨᱟᱱᱟᱜ ᱞᱮᱠᱟ ᱠᱚ ᱟᱹᱭᱠᱟᱹᱜ ᱠᱟᱱᱟ ᱵᱚᱛᱚᱨᱟᱱᱟᱜ ᱯᱟᱴᱤ ᱠᱟᱱᱟ ᱠᱚ ᱵᱚᱢᱼᱵᱟᱨᱩᱫ ᱦᱮᱱᱟᱛᱮᱱᱟ ᱞᱟᱹᱲᱦᱟᱹᱭ ᱦᱮᱱᱟᱛᱮᱱᱟ ᱛᱮ ᱮᱸᱜᱟᱛᱮ ᱠᱚ ᱢᱟᱛᱟᱣᱟᱠᱟᱫᱟ ᱦᱩᱞᱩᱥᱼᱛᱩᱞᱩᱥ ᱪᱟᱵᱟᱣᱟᱠᱟᱱᱟ ᱵᱚᱛᱚᱨ ᱛᱮ ᱟᱞᱮ ᱵᱟᱞᱮ ᱵᱟᱥ ᱫᱟᱲᱮᱣᱟᱜ ᱠᱟᱱᱟ ᱱᱚᱝᱠᱟ ᱢᱩᱥᱠᱤᱞ ᱟᱪᱪᱷᱟ ᱟᱫᱚ ᱧᱩᱛᱩᱢ ᱫᱚ ᱵᱟᱹᱧ ᱧᱩᱢᱟ ᱧᱩᱛᱩᱢ ᱧᱩᱢ ᱞᱮᱠᱷᱟᱱ ᱜᱮ ᱢᱩᱥᱠᱤᱞ ᱟᱫᱚ ᱛᱨᱤᱱᱢᱩᱞ ᱯᱟᱴᱤ ᱱᱤᱛᱳᱜ ᱫᱚ ᱦᱩᱞᱩᱥᱼᱛᱩᱞᱩᱥ ᱠᱚ ᱪᱟᱞᱟᱮᱫ ᱠᱟᱱᱟ ᱟᱰᱤ ᱵᱚᱛᱚᱨ ᱛᱮᱞᱮ ᱵᱟᱥᱚᱜ ᱠᱟᱱᱟ ᱟᱹᱰᱤ ᱢᱩᱥᱠᱤᱞ ᱛᱮᱞᱮ ᱵᱟᱥᱚᱜ ᱠᱟᱱᱟ ᱫᱚᱥᱟᱨ ᱫᱚ ᱱᱩᱠᱩ ᱠᱚᱫᱚ ᱪᱮᱫ ᱠᱚ ᱪᱮᱠᱟ ᱠᱚ ᱩᱱᱱᱚᱛᱤᱣᱮᱫᱟ ᱱᱩᱠᱩ ᱫᱚᱠᱚ ᱪᱟᱞᱟᱠ ᱡᱟᱹᱛ ᱠᱟᱱᱟ ᱟᱵᱚ ᱦᱚᱲ ᱦᱚᱯᱚᱱ ᱫᱚᱠᱚ ᱞᱟᱦᱟ ᱠᱟᱠᱚᱣᱟ ᱟᱨ ᱟᱠᱚ ᱫᱚ ᱛᱟᱭᱚ ᱨᱮ ᱟᱫᱚ ᱟᱵᱚ ᱫᱚᱵᱚᱱ ᱠᱷᱟᱹᱴᱣᱟᱹ ᱫᱟᱲᱮᱭᱟᱜ ᱛᱮ ᱠᱷᱟᱹᱴᱣᱟᱹ ᱦᱚᱪᱚ ᱵᱚᱱᱟ ᱠᱚ ᱟᱨ ᱵᱟᱫᱼᱵᱟᱠᱤ ᱫᱚ ᱯᱷᱚᱥᱚᱞ ᱫᱚ ᱟᱠᱚ ᱠᱚ ᱦᱩᱱᱟᱹᱨ ᱡᱚᱝᱟ ᱱᱚᱝᱠᱟᱱ ᱠᱟᱱᱟ ᱠᱚ ᱨᱟᱡᱱᱤᱛᱤ ᱨᱮ ᱢᱤᱢᱤᱫ ᱜᱚᱴᱟᱱ ᱞᱟᱹᱲᱦᱟᱹᱭ ᱡᱷᱚᱜᱽᱲᱟ ᱨᱮᱸᱜᱮᱡᱼᱚᱨᱮᱡ ᱦᱚᱲ ᱠᱚ ᱟᱨ ᱟᱠᱚ ᱫᱚ ᱛᱟᱭᱚᱢ ᱨᱮᱠᱚ ᱛᱟᱦᱮᱱᱟ ᱚᱱᱟ ᱯᱷᱟᱭᱫᱟ ᱠᱚ ᱞᱩᱴᱟᱹᱣᱟ ᱱᱚᱝᱠᱟ ᱞᱮᱠᱟ ᱛᱮ ᱟᱠᱚ ᱠᱚ ᱩᱱᱱᱚᱛᱤᱜ ᱠᱟᱱᱟ ᱥᱮᱠᱚ ᱠᱤᱥᱟᱹᱬᱚᱜ ᱠᱟᱱᱟ ᱟᱵᱚ ᱫᱚ ᱪᱮᱫᱞᱮᱠᱟ ᱢᱮᱱᱟᱜ ᱵᱚᱱᱟ ᱚᱱᱠᱟ ᱜᱮᱵᱚᱱ ᱛᱟᱦᱮᱱᱟ ᱱᱚᱣᱟ ᱯᱚᱱᱚᱛ ᱨᱮᱭᱟᱜ ᱱᱟᱜᱟᱢ ᱵᱮᱱᱟᱣ ᱨᱮᱫᱚ ᱮᱠᱮᱱ ᱫᱤᱠᱩ ᱠᱚ ᱠᱟᱱᱟ ᱠᱚ ᱪᱮᱫᱟᱜ ᱫᱤᱠᱩ ᱠᱚᱣᱟᱜ ᱯᱷᱟᱭᱫᱟ ᱫᱚ ᱱᱚᱣᱟ ᱠᱟᱱᱟ ᱡᱩᱫᱤ ᱯᱚᱥᱪᱤᱢ ᱵᱟᱝᱞᱟ ᱵᱟᱨᱭᱟ ᱨᱟᱡᱽᱡᱚ ᱵᱟᱜᱚᱜᱼᱟ ᱵᱟᱨᱭᱟ ᱨᱟᱡᱽᱡᱚ ᱵᱷᱟᱜᱽ ᱞᱮᱱᱠᱷᱟᱱ ᱵᱟᱨᱭᱟ ᱢᱚᱱᱛᱨᱤ ᱠᱤᱱ ᱧᱟᱢᱚᱜᱼᱟ ᱪᱮᱫᱞᱮᱠᱟ ᱡᱷᱟᱲᱠᱷᱚᱸᱰ ᱟᱨ ᱵᱤᱦᱟᱨ ᱢᱤᱫᱴᱮᱱ ᱜᱮ ᱛᱟᱦᱮᱸ ᱠᱟᱱᱟ ᱡᱚᱠᱷᱚᱱ ᱜᱮ ᱵᱟᱨᱭᱟ ᱵᱷᱟᱜᱽ ᱮᱱᱟ ᱛᱟᱦᱚᱞᱮ ᱵᱟᱨᱭᱟ ᱚᱯᱤᱥ ᱦᱩᱭᱮᱱᱟ ᱵᱟᱨᱭᱟ ᱚᱯᱤᱥ ᱞᱮᱱ ᱠᱷᱟᱱ ᱚᱱᱟ ᱚᱯᱤᱥ ᱨᱮ ᱛᱤᱱᱟᱹᱜᱼᱛᱤᱱᱟᱹᱜ ᱠᱚ ᱠᱟ ᱢᱤᱭᱟ ᱡᱟ ᱥᱛᱤ ᱠᱟᱭᱛᱮ ᱫᱤᱠᱩ ᱠᱚ ᱠᱟ ᱢᱤᱭᱟ ᱯᱷᱟᱭᱫᱟ ᱦᱩᱭᱩᱜ ᱠᱟᱱᱟ ᱩᱱᱠᱩᱣᱟᱜ ᱟᱨ ᱚᱱᱟ ᱢᱚᱱᱛᱨᱤ ᱢᱚᱦᱚᱞ ᱨᱮ ᱚᱠᱚᱭ ᱠᱚ ᱛᱟᱦᱮᱱᱟ ᱫᱤᱠᱩ ᱠᱚ ᱛᱟᱦᱮᱱᱟ ᱛᱟᱦᱚᱞᱮ ᱯᱷᱟᱭᱫᱟ ᱦᱩᱭᱩᱜ ᱠᱟᱱᱟ ᱱᱚᱝᱠᱟ ᱱᱚᱝᱠᱟ ᱠᱟᱛᱮ ᱫᱤᱠᱩ ᱫᱚ ᱟᱹᱰᱤ ᱪᱟᱞᱟᱠ ᱡᱟᱹᱛ ᱠᱟᱱᱟ ᱠᱚ ᱟᱹᱰᱤ ᱦᱩᱥᱭᱟᱹᱨ ᱡᱟᱹᱛ ᱠᱟᱱᱟ ᱠᱚ ᱟᱨ ᱟᱵᱚ ᱠᱚ ᱞᱟᱲᱪᱟᱲ ᱦᱚᱪᱚ ᱵᱚᱱᱟ ᱟᱠᱚ ᱠᱚ ᱥᱟᱢᱴᱟᱣ ᱡᱚᱝᱟᱱᱟ ᱱᱚᱝᱠᱟᱱ ᱡᱟᱹᱛ ᱠᱟᱱᱟ ᱠᱚ